ᱦᱮᱸ ᱤᱧᱟᱹᱜ ᱚᱲᱟᱜ ᱫᱚ ᱢᱟᱱᱠᱚᱲ ᱟᱨ ᱤᱧ ᱡᱟᱦᱟᱸ ᱛᱤᱱᱟᱹᱜ ᱤᱧ ᱟᱡᱚᱢ ᱟᱠᱟᱫᱟ ᱥᱮ ᱯᱩᱛᱷᱤ ᱨᱮᱧ ᱯᱟᱲᱦᱟᱣ ᱟᱠᱟᱫᱟ ᱡᱮ ᱢᱟᱱᱠᱚᱲ ᱫᱚ ᱜᱚᱴᱟ ᱢᱤᱫ ᱨᱟᱡᱽᱵᱚᱝᱥᱤᱭᱳ ᱟᱨ ᱥᱟᱥᱚᱱᱤᱭᱟᱹ ᱦᱚᱛᱮᱛᱮ ᱥᱟᱥᱚᱱ ᱟᱠᱟ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱵᱟᱝ ᱱᱤᱛᱚᱜ ᱱᱟᱦᱟᱜ ᱫᱤᱱ ᱫᱚ ᱩᱱᱠᱩ ᱩᱯᱚᱡᱟᱛᱤ ᱱᱮᱛᱟ ᱱᱤᱛᱚᱜᱼᱟᱜ ᱥᱟᱥᱚᱱ ᱜᱮ ᱪᱟᱞᱟᱜ ᱠᱟᱱᱟ ᱢᱤᱫ ᱧᱩᱢ ᱩᱨᱩᱢ ᱴᱤ ᱮᱢ ᱥᱤ ᱱᱮᱛᱟ ᱩᱱᱠᱩ ᱜᱮ ᱱᱚᱣᱟ ᱢᱟᱱᱠᱚᱲ ᱴᱚᱴᱷᱟ ᱠᱚᱨᱮᱱᱟᱜ ᱥᱟᱱᱟᱢ ᱞᱮᱠᱟᱱ ᱠᱟᱹᱢᱤ ᱠᱚᱜᱮ ᱠᱚ ᱧᱮᱞ ᱵᱟᱲᱟᱭᱟ